ᱜᱤᱫᱽᱨᱟᱹ ᱩᱢᱮᱨᱨᱮ ᱤᱧ ᱫᱚ ᱥᱮᱭ ᱨᱚᱠᱚᱢ ᱵᱟᱹᱧ ᱫᱟᱲᱟ ᱟᱠᱟᱫᱟ ᱛᱚᱵᱮ ᱤᱥᱠᱩᱞ ᱠᱷᱚᱱ ᱟᱞᱮ ᱤᱰᱩᱠᱮᱥᱚᱱᱟᱞ ᱴᱩᱨ ᱨᱮᱞᱮ ᱥᱮᱱ ᱞᱮᱱᱟ ᱱᱟᱞᱚᱱᱫᱟ ᱵᱤᱦᱟᱨ ᱡᱟᱦᱟᱸ ᱫᱚ ᱦᱤᱥᱴᱤᱨᱤᱠᱮᱞ ᱯᱮᱞᱮᱥ ᱠᱟᱱᱟ ᱟᱨ ᱟᱹᱰᱤ ᱢᱚᱸᱡᱽ ᱡᱟᱭᱜᱟ ᱠᱟᱱᱟ